ᱦᱟᱹᱠᱩ ᱫᱚ ᱡᱟᱞᱟᱢ ᱛᱮᱠᱚ ᱥᱟᱵᱽ ᱠᱚᱣᱟ ᱞᱮᱵᱽᱫᱟ ᱡᱟᱞᱟᱢ ᱯᱟᱹᱥᱤ ᱡᱟᱞᱟᱢ ᱨᱟᱠᱥᱤ ᱡᱟᱞᱟᱢ ᱴᱚᱨᱚᱰᱟᱝ ᱡᱟᱸᱡᱽᱨᱤ ᱟᱨ ᱤᱧ ᱫᱚ ᱠᱷᱟᱺᱪᱤ ᱛᱮᱦᱚᱸ ᱦᱟᱹᱨᱩᱯ ᱠᱟᱛᱮᱫ ᱦᱩᱸᱧ ᱥᱟᱵ ᱠᱚᱣᱟ ᱟᱨ ᱢᱩᱪᱩ ᱢᱩᱪᱩ ᱢᱩᱪᱩ ᱛᱮᱦᱩᱧ ᱥᱟᱵ ᱠᱚᱣᱟ ᱚᱱᱟ ᱥᱟᱵᱽ ᱫᱚ ᱯᱟᱞᱮ ᱫᱚ ᱦᱚᱲ ᱫᱚ ᱵᱟᱠᱚ ᱵᱟᱲᱟᱭᱟ ᱡᱟᱦᱟᱸᱞᱮᱠᱟ ᱰᱟᱵᱩ ᱠᱚᱦᱚᱸ ᱵᱷᱩᱜᱟᱹᱜ ᱠᱟᱛᱮᱫ ᱚᱱᱟ ᱨᱮ ᱫᱟᱠᱟ ᱠᱚ ᱢᱮᱨᱟ ᱠᱚ ᱮᱢ ᱠᱟᱛᱮᱱᱤᱧ ᱡᱚᱵᱮ ᱠᱟᱜᱼᱟ ᱫᱟᱜ ᱨᱮ ᱮᱱᱠᱷᱟᱱ ᱦᱟᱹᱠᱩ ᱠᱚ ᱵᱚᱞᱚᱱ ᱠᱷᱟᱱ ᱫᱚ ᱵᱟᱠᱚ ᱚᱰᱚᱠ ᱫᱟᱲᱮᱭᱟᱜᱼᱟ ᱚᱱᱠᱟ ᱠᱚᱫᱚ ᱦᱚᱲ ᱠᱚᱫᱚ ᱵᱟᱠᱚ ᱵᱟᱲᱟᱭᱟ ᱯᱟᱞᱮᱫᱚᱜ